ᱡᱟᱹᱛᱤᱨᱮᱱ ᱫᱷᱚᱨᱚᱢ ᱱᱤᱭᱮ ᱵᱟᱭᱟᱨ ᱫᱚ ᱠᱟᱹᱢᱨᱩ ᱜᱩᱨᱩ ᱥᱟᱶᱛᱮ ᱟᱹᱰᱤᱜᱟᱱ ᱫᱷᱚᱨᱚᱢ ᱜᱩᱨᱩᱠᱩ ᱢᱮᱱᱟᱜ ᱠᱚᱣᱟ ᱢᱮᱱᱠᱷᱟᱱ ᱤᱧᱫᱚ ᱡᱮᱦᱮᱛᱩ ᱫᱷᱚᱨᱚᱢ ᱵᱟᱵᱚᱫ ᱛᱮ ᱩᱱᱟᱹᱜ ᱵᱟᱰᱟᱭ ᱵᱟᱹᱱᱩᱜ ᱛᱤᱧᱟᱹᱥᱮ ᱩᱱᱟᱹᱜ ᱫᱷᱚᱨᱚᱢ ᱨᱮᱭᱟᱜ ᱠᱟᱛᱷᱟᱠᱩ ᱵᱟᱹᱧ ᱪᱟᱨᱪᱟᱭᱟ ᱚᱱᱟᱛᱮ ᱩᱱᱠᱩᱣᱟᱜ ᱯᱚᱨᱟ ᱢᱚᱨᱥᱮ ᱩᱱᱠᱩᱣᱟᱜ ᱠᱟᱛᱷᱟᱠᱩ ᱤᱫᱤ ᱠᱟᱛᱮᱜ ᱟᱡᱷᱟᱴ ᱫᱚ ᱵᱟᱹᱱᱩᱜ ᱟᱠᱟᱫ ᱛᱤᱧᱟᱹ ᱡᱚᱦᱟᱨ ᱜᱮ